ᱦᱮᱞᱳ ᱚᱠᱚᱭᱮᱢ ᱢᱮᱱᱮᱫᱼᱟ ᱚ ᱦᱚᱸ ᱤᱧᱫᱚ ᱤᱭᱟᱹ ᱥᱟᱹᱨᱟᱹᱭᱠᱮᱞᱟ ᱡᱮᱞᱟ ᱨᱤᱱᱤᱡ ᱢᱟᱹᱫᱟᱹᱲᱤᱭᱟᱹ ᱠᱟᱹᱱᱟᱹᱧ ᱟᱞᱮ ᱫᱚ ᱵᱟᱦᱟ ᱥᱚᱦᱚᱨᱟᱭ ᱨᱮᱫᱚ ᱛᱩᱢᱫᱟᱜ ᱦᱩᱭᱱᱟ ᱛᱤᱨᱭᱳ ᱦᱩᱭᱱᱟ ᱴᱟᱢᱟᱠ ᱦᱩᱭᱱᱟ ᱚᱱᱟ ᱠᱚᱜᱮ ᱞᱮ ᱨᱩᱭᱟ ᱦᱳᱭ ᱚᱱᱟ ᱫᱚ ᱵᱟᱲᱟᱭ ᱜᱮᱭᱟᱧ ᱵᱮᱥ ᱞᱮᱠᱟ ᱵᱷᱟᱹᱜᱤ ᱞᱮᱠᱟᱜᱮ ᱟᱨ ᱤᱭᱟᱹ ᱟᱹᱵᱤᱱ ᱢᱟᱵᱤᱱ ᱞᱟᱹᱭᱮᱫᱼᱟ ᱱᱟᱪᱚᱱᱤᱭᱟᱹ ᱠᱟᱱᱟᱞᱤᱧ ᱟᱫᱚ ᱟᱹᱵᱤᱱ ᱫᱚ ᱪᱮᱫ ᱞᱮᱠᱟ ᱮᱱᱮᱡ ᱠᱚᱫᱚ ᱵᱮᱱ ᱵᱟᱲᱟᱭᱟ ᱚ ᱦᱚᱸ ᱟᱪᱪᱷᱟ ᱦᱳᱭ ᱛᱟᱦᱚᱞᱮ ᱤᱭᱟᱹ ᱮᱱᱮᱡ ᱥᱮᱨᱮᱧ ᱠᱚᱫᱚ ᱟᱯᱮ ᱫᱚ ᱵᱷᱟᱹᱜᱤ ᱜᱮᱯᱮ ᱯᱟᱞᱮᱫ ᱯᱮ ᱨᱚᱢᱚᱡᱽ ᱜᱮᱯᱮ ᱢᱟᱱᱟᱣᱟ ᱡᱟᱦᱟᱱᱟᱜ ᱯᱚᱨᱚᱵᱽ ᱨᱮ ᱟᱪᱪᱷᱟ ᱟᱨ ᱤᱭᱟᱹ ᱫᱚ ᱪᱮᱫ ᱞᱮᱠᱟ ᱮᱱᱮᱡ ᱫᱚ ᱛᱟᱯᱮ ᱵᱟᱦᱨᱮ ᱠᱚᱫᱚ ᱪᱟᱞᱟᱜ ᱟᱯᱮ ᱥᱮ ᱵᱟᱝᱜᱮ ᱡᱟᱦᱟᱱᱟᱜ ᱡᱟᱛᱨᱟ ᱯᱟᱛᱟ ᱠᱚᱨᱮ ᱟᱪᱪᱷᱟ ᱦᱳᱭ ᱦᱳᱭ ᱦᱮᱸ ᱚ ᱦᱚᱸ ᱦᱳᱭ ᱛᱳ ᱢᱮᱱᱠᱷᱟᱱ ᱫᱚ ᱟᱯᱮ ᱫᱚ ᱛᱤᱱᱟᱹᱜ ᱪᱮᱫ ᱞᱮᱠᱟ ᱱᱚᱝᱠᱟ ᱜᱟᱹᱴᱷᱩᱣᱟᱹ ᱜᱮᱯᱮ ᱪᱟᱞᱟᱜᱼᱟ ᱥᱮ ᱚᱱᱠᱟ ᱠᱚᱢ ᱠᱚᱢ ᱦᱚᱲ ᱠᱚᱜᱮ ᱯᱮ ᱪᱟᱞᱟᱜᱼᱟ ᱟᱪᱪᱷᱟ ᱦᱳᱭ ᱦᱳᱭ ᱮᱱᱠᱷᱟᱱ ᱛᱟᱦᱚᱞᱮ ᱛᱳᱢᱟᱨ ᱡᱷᱟᱲᱠᱷᱚᱸᱰ ᱯᱚᱱᱚᱛ ᱨᱮᱢᱟ ᱟᱹᱰᱤ ᱛᱮ ᱨᱟᱹᱥᱠᱟᱹ ᱨᱚᱢᱚᱡᱽ ᱜᱮᱯᱮ ᱮᱱᱮᱡᱼᱟ ᱦᱳᱭ ᱛᱳ ᱟᱞᱮ ᱢᱟ ᱱᱟᱦᱟᱜ ᱦᱳᱭ ᱪᱮᱫ ᱟᱠᱟᱱ ᱜᱮᱭᱟᱞᱮ ᱟᱞᱮ ᱦᱚᱸ ᱡᱟᱦᱟᱱᱟᱜ ᱡᱟᱛᱨᱟ ᱯᱚᱨᱚᱵᱽ ᱠᱚᱨᱮ ᱦᱚᱦᱚᱣᱟᱞᱮᱯᱮ ᱪᱟᱞᱟᱜ ᱟᱞᱮ ᱟᱨ ᱟᱞᱮ ᱦᱚᱸᱞᱮ ᱞᱟᱹᱭ ᱪᱮᱫ ᱟᱯᱮᱭᱟ ᱟᱯᱮ ᱦᱚᱸ ᱠᱤ ᱟᱞᱮ ᱪᱮᱫ ᱞᱮᱠᱟ ᱞᱮ ᱱᱟᱪᱚᱱᱤᱭᱟᱹ ᱦᱚᱲ ᱠᱟᱱᱟᱞᱮ ᱢᱟᱹᱫᱟᱹᱲᱤᱭᱟᱹ ᱦᱚᱲ ᱠᱟᱱᱟᱞᱮ ᱦᱳᱭ ᱛᱚᱵᱮ ᱪᱟᱞᱟᱜ ᱠᱷᱟᱱ ᱢᱟ ᱟᱞᱮ ᱯᱷᱳᱱ ᱜᱚᱫ ᱠᱟᱯᱮᱭᱟᱞᱮ ᱦᱮᱸ ᱦᱳᱭ ᱛᱚᱵᱮ